ᱱᱚᱶᱟ ᱯᱚᱥᱪᱤᱢ ᱵᱟᱝᱞᱟ ᱚᱱᱟ ᱯᱚᱥᱪᱤᱢᱵᱚᱨᱫᱷᱚᱢᱟᱱ ᱨᱮᱫᱚ ᱟᱨ ᱠᱤ ᱱᱚᱶᱟ ᱫᱚ ᱱᱚᱸᱰᱮ ᱫᱚ ᱦᱩᱲᱩᱜᱮ ᱵᱮᱥᱤ ᱪᱟᱥ ᱦᱩᱭᱩᱜᱚᱜᱼᱟ ᱛᱚ ᱱᱚᱶᱟ ᱪᱟᱥ ᱫᱚ ᱦᱩᱭᱩᱜ ᱨᱮᱦᱚᱸ ᱱᱚᱸᱰᱮ ᱫᱚ ᱟᱨᱠᱤ ᱫᱟᱜ ᱨᱮᱱᱟᱜ ᱵᱮᱥᱤ ᱥᱚᱢᱚᱥᱥᱟ ᱢᱮᱱᱟᱜ ᱟᱠᱟᱫᱟ ᱡᱮ ᱱᱚᱸᱰᱮ ᱫᱚ ᱥᱟᱢ ᱢᱟᱨᱥᱟᱞ ᱦᱚᱸ ᱵᱟᱱᱩᱜᱼᱟ ᱫᱟᱜ ᱨᱮᱱᱟᱜ ᱵᱮᱵᱚᱥᱛᱟ ᱮᱠᱢᱟᱛᱨᱚ ᱥᱮᱨᱢᱟ ᱫᱟᱜ ᱛᱮᱜᱮ ᱱᱚᱰᱮ ᱫᱚ ᱪᱟᱥ ᱫᱚ ᱦᱩᱭᱩᱜ ᱜᱮᱭᱟ ᱟᱨ ᱱᱚᱸᱰᱮ ᱫᱚ ᱱᱚᱶᱟ ᱯᱳᱣᱨᱚᱥᱚᱵᱷᱟ ᱫᱚ ᱰᱨᱮᱱ ᱠᱚ ᱥᱟᱯᱷᱟ ᱡᱮᱢᱚᱱ ᱡᱚᱵᱨᱟ ᱠᱚ ᱚᱱᱟ ᱫᱚᱠᱚ ᱥᱟᱯᱷᱟ ᱤᱫᱤᱭ ᱜᱮᱭᱟ ᱛᱟᱪᱷᱟᱲᱟ ᱱᱚᱸᱰᱮ ᱫᱚ ᱟᱭᱢᱟ ᱨᱚᱠᱚᱢ ᱠᱚᱞ ᱠᱟᱨᱠᱷᱟᱱᱟ ᱢᱮᱱᱟᱜᱼᱟ ᱥᱮ ᱜᱟᱹᱰᱤ ᱠᱚᱦᱚᱸ ᱟᱹᱰᱤᱡᱳᱨ ᱱᱚᱸᱰᱮ ᱫᱚ ᱪᱟᱞᱟᱜ ᱛᱮ ᱟᱹᱰᱤᱡᱳᱨ ᱵᱟᱭᱩ ᱫᱩᱥᱚᱱ ᱫᱚ ᱦᱩᱭᱩᱜ ᱜᱮᱭᱟ ᱱᱚᱶᱟ ᱠᱚᱞᱠᱟᱨᱠᱷᱟᱱᱟ ᱨᱮᱱᱟᱜ ᱫᱩᱸᱦᱟᱹᱛᱮ ᱥᱮ ᱜᱟᱹᱰᱤ ᱨᱮᱱᱟᱜ ᱤᱭᱟᱹᱛᱮ ᱦᱚᱨᱮᱱ ᱤᱭᱟᱹᱛᱮ ᱥᱚᱵᱫᱚ ᱫᱩᱥᱚᱱ ᱡᱮᱢᱚᱱ ᱦᱩᱭᱩᱜᱼᱟ ᱛᱮᱢᱱᱤ ᱠᱚᱞ ᱠᱟᱨᱠᱷᱟᱱᱟ ᱨᱮᱱᱟᱜ ᱫᱩᱸᱦᱟᱹ ᱛᱮᱦᱚᱸ ᱵᱟᱹᱭᱩ ᱫᱩᱥᱚᱱ ᱦᱚᱸ ᱟᱹᱰᱤ ᱡᱳᱨ ᱦᱩᱭᱩᱜ ᱜᱮᱭᱟ